ᱟᱪᱪᱷᱟ ᱜᱚᱢᱠᱮ ᱞᱟᱹᱭ ᱟᱸᱡᱚᱢ ᱟᱵᱚᱱ ᱢᱮ ᱡᱮ ᱱᱚᱣᱟ ᱯᱩᱨᱵᱚ ᱥᱤᱝᱵᱷᱩᱢ ᱦᱚᱱᱚᱛ ᱨᱮ ᱪᱟᱥ ᱟᱵᱟᱫᱽ ᱦᱚᱨᱟ ᱪᱮᱫ ᱞᱮᱠᱟ ᱟᱨ ᱚᱠᱟ ᱠᱚ ᱚᱠᱟ ᱡᱚᱠᱷᱮᱡ ᱪᱟᱥ ᱠᱚ ᱦᱩᱭᱩᱜᱼᱟ ᱱᱚᱣᱟ ᱯᱩᱨᱵᱚ ᱥᱤᱝᱵᱷᱩᱢ ᱨᱮᱫᱚ ᱦᱟᱸᱜ ᱚᱱᱠᱟ ᱫᱚ ᱵᱟᱨ ᱫᱷᱟᱣ ᱪᱟᱥᱚᱜᱼᱟ ᱯᱚᱨᱛᱷᱚᱢ ᱦᱟᱸᱜ ᱱᱤᱛᱚᱜ ᱟᱥᱟᱲ ᱵᱚᱸᱜᱟ ᱠᱷᱚᱱ ᱢᱤᱫᱴᱟᱹᱝ ᱟᱨ ᱫᱚᱥᱟᱨ ᱫᱚ ᱦᱩᱭᱩᱜ ᱠᱟᱱᱟ ᱚᱱᱟ ᱥᱤᱛᱩᱝ ᱵᱟᱠᱷᱨᱟ ᱛᱮ ᱢᱤᱫᱴᱟᱹᱝ ᱛᱚ ᱚᱱᱠᱟ ᱜᱮ ᱯᱩᱨᱵᱚ ᱥᱤᱝᱵᱷᱩᱢ ᱨᱮ ᱪᱟᱥ ᱵᱟᱥ ᱫᱚ ᱡᱚᱛᱚᱠᱷᱚᱱ ᱦᱩᱲᱩ ᱪᱟᱥᱚᱜᱼᱟ ᱦᱩᱲᱩ ᱪᱟᱥᱚᱜᱼᱟ ᱤᱱᱟᱹ ᱛᱟᱭᱚᱢ ᱨᱟᱦᱮᱲ ᱠᱚ ᱩᱛᱩ ᱵᱟᱠᱷᱟᱨᱟ ᱤᱱᱟᱹ ᱯᱚᱨᱮ ᱨᱟᱸᱵᱽᱲᱟ ᱠᱚ ᱢᱩᱜᱽ ᱠᱚ ᱟᱨᱦᱚᱸ ᱚᱱᱠᱟ ᱜᱮ ᱟᱹᱰᱤᱜᱟᱱ ᱫᱟᱹᱞ ᱩᱛᱩ ᱠᱚ ᱪᱟᱥᱚᱜᱼᱟ ᱛᱚ ᱟᱞᱮ ᱯᱟᱦᱴᱟ ᱨᱮᱫᱚ ᱪᱟᱥᱵᱟᱥ ᱨᱮ ᱡᱚᱛᱚ ᱠᱷᱚᱱ ᱰᱷᱮᱨ ᱫᱚ ᱦᱩᱲᱩᱞᱮ ᱪᱟᱥᱟ ᱟᱨ ᱦᱩᱲᱩ ᱪᱟᱥ ᱠᱟᱛᱮᱱ ᱡᱚᱛᱚ ᱯᱚᱨᱤᱵᱟᱨ ᱟᱹᱛᱩ ᱴᱚᱞᱟ ᱨᱮ ᱢᱤᱫ ᱛᱮᱞᱮ ᱪᱟᱥᱟ ᱟᱥᱟᱲ ᱵᱚᱸᱜᱟ ᱠᱷᱚᱱ ᱦᱩᱲᱩᱞᱮ ᱨᱚᱦᱚᱭᱟ ᱟᱥᱟᱲ ᱥᱟᱱ ᱵᱷᱟᱫᱚᱨ ᱫᱟᱸᱥᱟᱭ ᱟᱨ ᱟᱜᱷᱟᱲ ᱵᱚᱸᱜᱟ ᱫᱚ ᱦᱩᱲᱩ ᱞᱮ ᱤᱨᱟ ᱛᱚ ᱚᱱᱠᱟ ᱜᱮ ᱟᱞᱮ ᱫᱚ ᱪᱟᱹᱥᱤᱼᱵᱟᱹᱥᱤ ᱦᱚᱲ ᱠᱟᱱᱟᱞᱮ ᱟᱨ ᱱᱚᱣᱟ ᱯᱩᱨᱵᱚ ᱥᱤᱝᱵᱷᱩᱢ ᱪᱷᱮᱛᱨᱚ ᱨᱮᱫᱚ ᱡᱚᱛᱚ ᱠᱷᱚᱱ ᱦᱩᱲᱩ ᱪᱟᱥᱜᱮ ᱢᱮᱱᱟᱜᱼᱟ ᱟᱨ ᱦᱩᱲᱩ ᱜᱮᱞᱮ ᱡᱚᱢᱟ ᱫᱟᱠᱟ ᱠᱚ ᱦᱩᱲᱩ ᱠᱷᱚᱱ ᱜᱮᱞᱮ ᱵᱮᱱᱟᱣᱟ ᱟᱨ ᱩᱛᱩ ᱫᱚ ᱫᱟᱹᱞᱮ ᱪᱟᱥᱟ ᱨᱟᱦᱮᱲ ᱫᱟᱹᱞ ᱢᱩᱜᱽ ᱫᱟᱹᱞ ᱨᱟᱸᱵᱽᱲᱟ ᱫᱟᱹᱞ ᱦᱚᱲᱮᱡ ᱫᱟᱹᱞ ᱞᱮ ᱪᱟᱥᱟ ᱟᱨ ᱡᱚᱛᱚ ᱪᱟᱥ ᱵᱷᱚᱨᱥᱟ ᱨᱮ ᱰᱤᱯᱷᱮᱱᱴ ᱢᱮᱱᱟᱜᱼᱟ ᱟᱨ ᱪᱟᱥ ᱠᱟᱛᱮᱱ ᱡᱚᱛᱚᱜᱮ ᱡᱟᱦᱟᱸ ᱞᱮ ᱡᱚᱢᱟ ᱚᱱᱟ ᱫᱚᱞᱮ ᱡᱚᱢᱟ ᱟᱨ ᱡᱟᱦᱟᱸ ᱠᱚ ᱵᱟᱞᱮ ᱡᱚᱢ ᱫᱟᱲᱮᱭᱟᱜᱼᱟ ᱚᱱᱟᱫᱚᱞᱮ ᱟᱹᱠᱷᱟᱨᱤᱧᱟ ᱟᱨ ᱴᱟᱠᱟ ᱯᱚᱭᱥᱟᱞᱮ ᱫᱚᱦᱚᱭᱟ ᱚᱲᱟᱜ ᱨᱮ